ᱱᱮᱛᱟᱨ ᱜᱤᱫᱽᱨᱟᱹ ᱫᱚ ᱚᱱᱠᱟ ᱵᱚᱞ ᱠᱚᱦᱚᱸ ᱠᱚ ᱮᱱᱮᱡ ᱫᱟᱲᱮᱭᱟᱜᱼᱟ ᱟᱨ ᱵᱚᱞ ᱠᱚᱦᱚᱸ ᱢᱳᱵᱟᱭᱤᱞ ᱠᱚᱨᱮ ᱦᱚᱸ ᱠᱷᱮᱞ ᱫᱟᱲᱮᱭᱟᱜ ᱠᱟᱱᱟ ᱠᱚ ᱚᱱᱛᱮ ᱚᱱᱠᱟᱛᱮ ᱜᱤᱫᱽᱨᱟᱹ ᱠᱚᱣᱟᱜ ᱢᱚᱱᱮ ᱦᱚᱸ ᱢᱟᱱᱮ ᱡᱟᱦᱟᱸ ᱞᱮᱠᱟᱨᱮ ᱯᱚᱲᱤᱭᱟ ᱠᱚᱨᱮ ᱦᱚᱸ ᱪᱟᱞᱟᱣ ᱠᱟᱛᱮᱫ ᱢᱤᱫ ᱵᱟᱨ ᱜᱤᱫᱽᱨᱟᱹ ᱮᱱᱮᱡ ᱟᱨ ᱦᱚᱸ ᱚᱱᱠᱟᱜᱮ ᱟᱹᱰᱤ ᱞᱮᱠᱟᱱ ᱮᱱᱮᱡ ᱡᱚᱝ ᱜᱤᱫᱽᱨᱟᱹ ᱞᱮᱠᱟ ᱢᱟᱱᱮ ᱚᱱᱠᱟᱜᱮ ᱟᱹᱰᱤ ᱞᱮᱠᱟ ᱠᱚ ᱮᱱᱮᱡ ᱡᱚᱝᱟ ᱵᱟᱝ ᱡᱟᱦᱟᱸ ᱦᱩᱰᱤᱧ ᱦᱩᱰᱤᱧ ᱚᱱᱮ ᱡᱟᱦᱟᱸ ᱞᱮᱠᱟᱱᱟᱜ ᱮᱱᱮᱡ ᱡᱚᱝ ᱟᱜ ᱵᱚᱞ ᱮᱱᱮᱡ ᱵᱟᱝ ᱫᱚ

ᱜᱤᱫᱽᱨᱟᱹ ᱦᱚᱲ ᱦᱚᱸ ᱫᱟᱹᱲ ᱵᱟᱲᱟ ᱠᱟᱛᱮᱫ ᱦᱚᱸ ᱢᱟᱱᱮ ᱠᱚ ᱢᱮᱱᱟ ᱚᱱᱠᱟ ᱠᱟᱛᱮᱫ ᱰᱷᱮᱨ ᱞᱮᱠᱟ ᱠᱚ ᱮᱱᱮᱡ ᱡᱚᱝᱟ ᱟᱨᱦᱚᱸ ᱡᱟᱦᱟᱸ ᱜᱮ ᱚᱝᱜᱚᱱᱵᱟᱲᱤ ᱠᱚᱨᱮ ᱪᱟᱞᱟᱜ ᱠᱚ ᱚᱸᱰᱮ ᱠᱷᱚᱱ ᱦᱚᱸ ᱱᱚᱝᱠᱟ ᱜᱮ ᱠᱷᱮᱞ ᱠᱷᱮᱞ ᱛᱮ ᱟᱹᱰᱤᱜᱟᱱ ᱠᱚ ᱪᱤᱠᱟᱹᱭᱟ